ᱞᱟᱜᱟᱱ ᱠᱟᱹᱨᱤ ᱭᱟᱱᱟᱜ ᱵᱚᱱᱚᱫᱚᱞ ᱫᱚ ᱤᱧᱟ ᱜ ᱡᱤᱭᱚᱱ ᱨᱮ ᱜᱷᱚᱴᱟᱣ ᱟᱠᱟᱱ ᱜᱮᱭᱟ ᱟᱨ ᱱᱚᱣᱟ ᱵᱚᱱᱚᱫᱚᱞ ᱫᱚ ᱟᱹᱰᱤ ᱥᱮᱫᱽ ᱛᱮ ᱥᱮ ᱟᱹᱰᱤ ᱨᱚᱠᱚᱢ ᱛᱮ ᱥᱮᱫᱟᱭ ᱫᱚ ᱞᱟᱜᱟᱱ ᱠᱟᱹᱨᱤ ᱨᱮᱱᱟᱜ ᱩᱱᱟᱹᱜ ᱩᱛᱱᱟᱹᱣ ᱵᱟᱝ ᱛᱟᱦᱮᱸ ᱠᱟᱱᱟ ᱱᱤᱛᱚᱜ ᱫᱚ ᱞᱟᱱᱟᱱ ᱠᱟᱹᱨᱤ ᱨᱮᱱᱟᱜ ᱟᱹᱰᱤ ᱩᱛᱱᱟᱹᱣ ᱦᱩᱭ ᱟᱠᱟᱱᱟ ᱡᱮᱢᱚᱱ ᱥᱮᱫᱟᱭ ᱫᱚ ᱢᱳᱵᱟᱤᱞ ᱯᱷᱳᱱ ᱵᱟᱝ ᱛᱟᱦᱮᱸ ᱠᱟᱱᱟ ᱱᱤᱛᱚᱜ ᱫᱚ ᱢᱳᱵᱟᱤᱞ ᱯᱷᱳᱱ ᱦᱮᱡ ᱟᱠᱟᱱ ᱛᱮ ᱚᱲᱟᱜ ᱨᱮ ᱫᱩᱲᱩᱵ ᱠᱟᱛᱮᱜ ᱜᱮ ᱠᱷᱚᱵᱚᱨ ᱯᱚᱸᱦᱪᱟᱣ ᱫᱟᱲᱮᱭᱟᱠᱚ ᱠᱟᱹᱱᱤᱧ ᱯᱮᱲᱟ ᱯᱟᱹᱦᱲᱟ ᱠᱚ ᱥᱮᱧ ᱦᱟᱛᱟᱣ ᱫᱟᱲᱮᱭᱟᱛᱟᱣ ᱠᱚ ᱠᱟᱱᱟ ᱟᱨ ᱜᱟᱹᱲᱤ ᱜᱷᱚᱲᱟ ᱦᱚᱸ ᱵᱟᱝ ᱛᱟᱦᱮᱸ ᱠᱟᱱᱟ ᱢᱟᱦᱟᱸ ᱥᱮᱫ ᱪᱟᱞᱟᱜ ᱞᱟᱹᱜᱤᱫ ᱛᱟᱲᱟᱢ ᱛᱮ ᱪᱟᱞᱟᱜ ᱦᱩᱭ ᱛᱟᱦᱮᱸᱜᱼᱟ ᱟᱹᱰᱤ ᱠᱚᱥᱴᱚ ᱧᱟᱢᱚᱜ ᱛᱟᱦᱮᱸᱜᱼᱟ ᱦᱟᱨᱠᱮᱛ ᱥᱟᱥᱮᱫ ᱧᱟᱢᱚᱜ ᱛᱟᱦᱮᱸᱜᱼᱟ ᱱᱤᱛᱚᱜ ᱫᱚ ᱜᱟᱹᱲᱤ ᱜᱷᱚᱲᱟ ᱫᱟᱨᱟᱭ ᱛᱮ ᱟᱹᱰᱤ ᱚᱞᱯᱚ ᱥᱚᱢᱚᱭ ᱢᱚᱤᱛᱫᱷᱮ ᱨᱮ ᱦᱮᱡ ᱥᱮᱱ ᱜᱟᱱᱚᱜ ᱠᱟᱱᱟ ᱥᱮ ᱴᱟᱭᱤᱢ ᱦᱚᱸ ᱵᱟᱱᱪᱟᱜ ᱠᱟᱱᱟ ᱱᱚᱣᱟ ᱞᱟᱜᱟᱱ ᱠᱟᱹᱨᱤ ᱨᱮᱱᱟᱜ ᱩᱛᱱᱟᱹᱣ ᱟᱠᱟᱱ ᱛᱮ ᱟᱨᱚ ᱡᱮᱢᱚᱱ ᱪᱟᱥ ᱵᱟᱥ ᱫᱤᱜᱽᱫᱤᱭᱮ ᱛᱮ ᱥᱮᱫᱟᱭ ᱫᱚ ᱩᱨᱤᱡ ᱱᱟᱦᱮᱞ ᱛᱮ ᱪᱟᱥ ᱵᱟᱥᱮᱜ ᱛᱟᱦᱮᱸᱜᱼᱟ ᱱᱤᱛᱚᱜ ᱫᱚ ᱞᱟᱜᱟᱱ ᱠᱟᱹᱨᱤ ᱨᱮᱱᱟᱜ ᱩᱛᱱᱟᱹᱣ ᱠᱷᱟᱹᱛᱤᱨ ᱴᱟᱠᱴᱟᱨ ᱦᱮᱡ ᱟᱠᱟᱱᱟ ᱯᱟᱣᱟᱨ ᱴᱮᱞᱟᱨ ᱦᱮᱡ ᱟᱠᱟᱱᱟ ᱟᱹᱰᱤ ᱚᱞᱯᱷᱚ ᱥᱚᱢᱚᱭ ᱢᱚᱫᱽᱫᱷᱮ ᱨᱮ ᱪᱟᱥ ᱠᱩᱧ ᱨᱟᱠᱟᱵ ᱫᱟᱲᱮᱜ ᱠᱟᱱᱟ ᱱᱚᱣᱟ ᱠᱚ ᱜᱮ ᱤᱧᱟᱹᱜ ᱡᱤᱭᱚᱱ ᱨᱮ ᱞᱟᱜᱟᱱ ᱠᱟᱹᱨᱤ ᱨᱮᱱᱟᱜ ᱠᱟᱹᱢᱤ ᱮᱥᱮᱨ ᱮ ᱫᱚᱦᱚᱭᱟ ᱠᱟᱫᱟ